ᱞᱟᱦᱟ ᱡᱚᱠᱷᱚᱱ ᱟᱞᱮ ᱠᱟᱹᱴᱤᱡ ᱜᱮᱞᱮ ᱛᱟᱦᱮᱸ ᱠᱟᱱᱟ ᱛᱚᱠᱷᱚᱱ ᱩᱱ ᱚᱠᱛᱚ ᱫᱚ ᱦᱟᱲᱟᱢᱵᱟ ᱥᱮ ᱵᱩᱰᱤᱜᱚ ᱥᱮ ᱵᱟᱵᱟ ᱜᱚᱜᱚ ᱛᱟᱠᱚᱣᱟᱜ ᱫᱚ ᱢᱩᱬᱩᱫ ᱡᱤᱵᱤᱠᱟ ᱫᱚ ᱥᱟᱠᱟᱢ ᱯᱟᱛᱲᱟ ᱨᱚᱜ ᱵᱤᱨ ᱠᱷᱚᱱ ᱥᱟᱦᱟᱱ ᱟᱹᱜᱩ ᱚᱱᱟ ᱠᱚ ᱠᱟᱹᱢᱤᱜᱮ ᱛᱟᱦᱮᱸ ᱠᱟᱱ ᱛᱟᱠᱚᱣᱟ ᱟᱨ ᱚᱱᱟ ᱥᱟᱶᱛᱮ ᱵᱤᱨ ᱨᱮᱱᱟᱜ ᱠᱟᱹᱯᱩ ᱞᱟ ᱟᱹᱜᱩ ᱠᱟᱛᱮᱫ ᱡᱚᱢ ᱚᱱᱟ ᱠᱚᱜᱮ ᱢᱩᱬᱩᱫ ᱡᱤᱵᱤᱠᱟ ᱛᱟᱦᱮᱸ ᱠᱟᱱ ᱛᱟᱠᱚᱣᱟ ᱢᱮᱱᱠᱷᱟᱱ ᱚᱱᱟ ᱫᱚ ᱱᱮᱛᱟᱨ ᱫᱚ ᱱᱟᱦᱟᱜ ᱫᱚ ᱧᱮᱞᱚᱜ ᱠᱟᱱᱟ ᱵᱟᱹᱭ ᱵᱟᱹᱭᱛᱮ ᱦᱟᱹᱯᱤᱫᱚᱜ ᱠᱟᱱᱟ ᱪᱮᱫᱟᱜ ᱥᱮ ᱱᱟᱦᱟᱜ ᱫᱚ ᱯᱞᱟᱥᱴᱤᱠ ᱨᱮᱱᱟᱜ ᱵᱤᱵᱷᱤᱱᱱᱚ ᱨᱚᱠᱚᱢ ᱥᱮ ᱟᱹᱰᱤᱜᱟᱱ ᱟᱭᱢᱟ ᱨᱚᱠᱚᱢᱟᱜ ᱛᱷᱟᱹᱨᱤ ᱠᱚ ᱛᱩᱫᱩᱜ ᱠᱟᱱᱟ ᱵᱟᱹᱴᱤ ᱠᱚ ᱛᱩᱫᱩᱜ ᱠᱟᱱᱟ ᱚᱱᱟ ᱠᱷᱟᱹᱛᱤᱨ ᱛᱮ ᱟᱫᱚ ᱚᱱᱟ ᱵᱤᱨ ᱥᱟᱠᱟᱢ ᱨᱮᱱᱟᱜ ᱥᱮ ᱥᱟᱨᱡᱚᱢ ᱥᱟᱠᱟᱢ ᱨᱮᱭᱟᱜ ᱯᱟᱛᱲᱟ ᱠᱚᱫᱚ ᱪᱟᱹᱦᱤᱫᱟ ᱫᱚ ᱠᱚᱢᱚᱜ ᱠᱟᱱᱟ ᱚᱱᱟ ᱠᱷᱟᱹᱛᱤᱨ ᱛᱮ ᱛᱤᱦᱤᱧ ᱜᱟᱯᱟ ᱫᱚ ᱟᱛᱳ ᱯᱟᱲᱟ ᱨᱮᱱ ᱜᱚ ᱵᱟᱵᱟ ᱦᱚᱸ ᱥᱮ ᱚᱱᱟ ᱥᱟᱶᱛᱮ ᱜᱤᱫᱟᱹᱨ ᱯᱤᱫᱟᱹᱨ ᱦᱚᱸ ᱱᱟᱦᱟᱜ ᱫᱚ ᱟᱫᱚ ᱥᱟᱠᱟᱢ ᱯᱟᱛᱲᱟ ᱫᱚ ᱵᱟᱠᱚ ᱨᱚᱜ ᱫᱟ ᱮᱴᱟᱜ ᱟᱜ ᱠᱚ ᱠᱟᱹᱢᱤ ᱠᱟᱱᱟ ᱵᱟᱡᱟᱨ ᱥᱟᱦᱟᱨ ᱠᱚᱨᱮᱫ ᱡᱟᱦᱟᱱᱟᱜ ᱠᱟᱹᱢᱤ ᱠᱚ ᱧᱟᱢᱚᱜ ᱠᱟᱱᱟ ᱚᱱᱟ ᱠᱚ ᱠᱟᱹᱢᱤᱭᱮᱫᱟ ᱢᱮᱱᱠᱷᱟᱱ ᱚᱱᱟ ᱥᱟᱠᱟᱢ ᱯᱟᱛᱲᱟ ᱨᱚᱜ ᱚᱱᱟ ᱡᱤᱵᱤᱠᱟ ᱠᱷᱚᱱ ᱫᱚ ᱛᱤᱦᱤᱧ ᱜᱟᱯᱟ ᱫᱚᱠᱚ ᱵᱟᱹᱭᱼᱵᱟᱹᱭ ᱛᱮᱠᱚ ᱩᱰᱩᱠᱚᱜ ᱠᱟᱱᱟ ᱚᱱᱟ ᱯᱞᱟᱥᱴᱤᱠ ᱨᱮᱱᱟᱜ ᱛᱷᱟᱹᱨᱤ ᱦᱚᱛᱮᱛᱮ ᱚᱱᱟ ᱠᱷᱟᱹᱛᱤᱨ ᱛᱮ ᱛᱤᱦᱤᱧ ᱜᱟᱯᱟ ᱫᱚ ᱥᱟᱨᱡᱚᱢ ᱯᱟᱛᱲᱟᱣᱟᱜ ᱢᱟᱱᱮ ᱥᱟᱨᱡᱚᱢ ᱯᱟᱛᱲᱟ ᱨᱮᱭᱟᱜ ᱚᱱᱟ ᱯᱷᱩᱲᱩᱜ ᱠᱚ ᱥᱮ ᱯᱟᱛᱲᱟ ᱠᱚᱦᱚᱸ ᱟᱹᱰᱤ ᱠᱚᱢᱜᱮ ᱧᱮᱞ ᱧᱟᱢᱚᱜ ᱠᱟᱱᱟ